ᱦᱮᱸ ᱦᱮᱸ ᱦᱳᱭ ᱪᱮᱫ ᱵᱤᱱ ᱞᱟᱹᱭᱮᱫ ᱛᱟᱦᱮᱱᱟ ᱚ ᱟᱪᱪᱷᱟ ᱚ ᱵᱷᱟ ᱞᱤ ᱜᱮᱠᱚ ᱧᱟᱢ ᱠᱟᱜᱼᱟ ᱱᱚᱣᱟ ᱯᱷᱟᱥᱴ ᱵᱤᱱᱤᱰ ᱨᱮᱫᱚ ᱦᱳᱭ ᱱᱟᱯᱟᱭ ᱜᱮᱞᱮ ᱯᱟᱲᱦᱟᱣᱮᱫ ᱠᱚᱣᱟ ᱟᱨ ᱢᱤᱫᱴᱟᱝ ᱜᱤᱫᱽᱨᱟᱹ ᱵᱷᱟᱜᱮ ᱰᱟᱦᱟᱨ ᱛᱮᱭ ᱪᱟᱞᱟᱜ ᱟᱭ ᱚᱱᱟ ᱜᱮᱛᱚ ᱞᱮ ᱠᱷᱚᱡᱟ ᱦᱮᱸ ᱦᱩᱸ ᱦᱳᱭ ᱚᱱᱟ ᱜᱮᱛᱚᱞᱮ ᱡᱷᱚᱡᱟ ᱡᱮᱢᱚᱱ ᱢᱤᱫᱴᱟᱝ ᱜᱤᱫᱽᱨᱟᱹ ᱡᱮᱢᱚᱱ ᱟᱡᱟᱜ ᱜᱤᱫᱽᱨᱟᱹ ᱛᱮᱭ ᱛᱤᱸᱜᱩ ᱫᱟᱲᱮᱭᱟᱜᱼᱢᱟ ᱦᱚᱸ ᱢᱮᱱᱟᱜ ᱠᱟᱜ ᱠᱚᱜᱮᱭᱟ ᱰᱷᱮᱨ ᱜᱮ ᱢᱟᱱᱮ ᱡᱷᱚᱛᱚ ᱜᱤᱫᱽᱨᱟᱹ ᱜᱮ ᱱᱟᱯᱟᱭ ᱜᱮᱠᱚ ᱧᱟᱢᱟᱠᱟᱜᱼᱟ ᱦᱳᱭ ᱦᱳᱭ ᱧᱮᱞᱮᱭᱟᱹᱧ ᱦᱳᱭ ᱟᱨᱚ ᱡᱟᱦᱟᱱᱟᱜ ᱵᱤᱱ ᱞᱟᱹᱭᱟ ᱦᱮᱸ ᱢᱟ